ᱨᱟᱥᱟ ᱠᱚᱣᱟ ᱦᱟᱹᱴᱭᱟᱹ ᱨᱮᱫᱚ ᱤᱧ ᱫᱚ ᱱᱚᱣᱟ ᱠᱚᱠᱚ ᱟᱹᱠᱷᱨᱤᱧ ᱤᱧ ᱧᱮᱞ ᱠᱟᱜ ᱠᱚᱣᱟ ᱟᱹᱵᱩ ᱡᱮᱢᱚᱱ ᱦᱚᱲ ᱦᱟᱴᱟᱜ ᱟᱨ ᱛᱟᱨᱯᱚᱨᱮ ᱠᱷᱟᱹᱪᱞᱟᱹᱜ ᱛᱟᱴᱯᱚᱨᱮ ᱚᱱᱮ ᱴᱩᱝᱠᱤ ᱠᱚ ᱢᱮᱛᱟᱜ ᱠᱟᱱ ᱚᱱᱟ ᱠᱚᱫᱚ ᱠᱚ ᱟᱹᱠᱷᱨᱤᱧ ᱠᱟᱱᱟ ᱟᱨ ᱮᱴᱟᱜ ᱮᱴᱟᱜ ᱦᱟᱹᱴᱭᱟᱹ ᱨᱮᱫᱚ ᱵᱟᱝᱜᱤᱧ ᱧᱮᱞ ᱵᱟᱲᱟ ᱠᱟᱜ ᱠᱚᱣᱟ ᱟᱨ ᱢᱟᱦᱞᱮ ᱫᱚ ᱱᱚᱝᱠᱟ ᱠᱚ ᱵᱮᱱᱟᱣᱟ ᱡᱮ ᱟᱵᱚ ᱵᱟᱯᱞᱟ ᱨᱮ ᱫᱟᱹᱣᱲᱟᱹ ᱠᱚ ᱵᱮᱱᱟᱣᱟ ᱛᱚ ᱦᱟᱹᱴᱭᱟᱹ ᱨᱮᱫᱚ ᱢᱟᱱᱮ ᱫᱟᱹᱣᱲᱟᱹ ᱫᱚ ᱦᱟᱸᱜ ᱵᱟᱝᱠᱚ ᱟᱹᱠᱷᱨᱤᱧᱟ ᱟᱛᱳ ᱚᱲᱟᱜ ᱨᱮᱜᱮ ᱦᱟᱸᱜ ᱫᱟᱹᱣᱲᱟᱹ ᱠᱚᱫᱚ ᱠᱚ ᱢᱟᱱᱮ ᱢᱮᱛᱟ ᱚᱴᱚ ᱠᱚᱣᱟ ᱟᱨ ᱡᱟᱦᱟᱱᱟᱜ ᱵᱤᱡᱽᱱᱮᱥ ᱞᱮᱠᱟᱛᱮᱫᱚ ᱵᱤᱡᱽᱱᱮᱥ ᱫᱚ ᱦᱩᱭᱩᱜ ᱠᱟᱱᱟ ᱱᱚᱝᱠᱟ ᱡᱮ ᱱᱚᱛᱮ ᱫᱚ ᱟᱞᱮ ᱫᱚ ᱩᱞ ᱞᱮ ᱪᱟᱥᱼᱟ ᱩᱞ ᱞᱮ ᱪᱟᱥᱼᱟ ᱛᱚ ᱪᱮᱫ ᱞᱮᱠᱟ ᱫᱟᱢ ᱠᱚᱛᱮᱞᱮ ᱟᱠᱷᱨᱤᱧᱟ ᱟᱞᱮ ᱫᱚ ᱡᱚᱠᱷᱚᱱᱜᱮ ᱫᱟᱜᱽ ᱟᱭ ᱛᱟᱦᱚᱞᱮ ᱚᱱᱟᱫᱚ ᱢᱟᱞ ᱵᱟᱹᱲᱤᱡᱚᱜᱼᱟ ᱛᱟᱦᱚᱞᱮ ᱚᱱᱟᱫᱚ ᱠᱚᱢᱟ ᱫᱟᱢᱞᱮ ᱧᱟᱢᱟ ᱟᱨ ᱡᱮᱴᱟ ᱤᱭᱟᱹᱜᱼᱟ ᱢᱚᱡᱽ ᱛᱟᱦᱮᱱᱟ ᱛᱟᱦᱚᱞᱮ ᱚᱱᱟᱫᱚ ᱰᱷᱮᱨᱜᱮ ᱫᱟᱢᱞᱮ ᱧᱟᱢᱟ ᱟᱨ ᱛᱚ ᱮᱴᱟᱜ ᱮᱴᱟᱜ ᱫᱤᱥᱚᱢ ᱨᱮᱫᱚ ᱪᱮᱫ ᱞᱮᱠᱟ ᱫᱟᱢ ᱪᱟᱞᱟᱜ ᱠᱟᱱᱟ ᱚᱱᱟᱫᱚ ᱵᱟᱹᱧ ᱞᱟᱹᱭ ᱫᱟᱲᱮᱭᱟᱜ ᱠᱟᱱᱟ ᱛᱚ ᱟᱞᱮ ᱱᱚᱰᱮ ᱫᱚ ᱢᱟᱱᱮ ᱵᱮᱥᱤᱨ ᱵᱷᱟᱜᱽ ᱡᱚᱱᱰᱨᱟ ᱫᱚ ᱢᱟᱱᱮ ᱟᱹᱰᱤᱜᱮ ᱫᱟᱢ ᱪᱟᱞᱟᱜ ᱠᱟᱱᱟ ᱢᱟᱱᱮ ᱟᱢ ᱡᱚᱠᱷᱚᱱ ᱞᱟᱦᱟᱨᱮ ᱡᱚᱱᱰᱨᱟᱢ ᱨᱟᱠᱟᱵ ᱞᱮᱠᱷᱟᱡ ᱛᱟᱦᱚᱞᱮ ᱟᱢᱫᱚ ᱠᱩᱭᱤᱱᱴᱟᱞ ᱨᱮ ᱢᱟᱱᱮ ᱠᱩᱲᱤ ᱠᱩᱭᱤᱱᱴᱟᱞ ᱜᱟᱱ ᱦᱩᱭᱩᱜᱚᱜᱼᱟ ᱵᱤᱜᱷᱟᱹᱨᱮ ᱟᱨ ᱚᱱᱠᱟ ᱮᱠᱩᱥ ᱥᱚ ᱵᱟᱭᱤᱥᱥᱚ ᱴᱟᱠᱟ ᱠᱩᱭᱤᱱᱴᱟᱞ ᱫᱚ ᱪᱟᱞᱟᱜᱼᱟ ᱟᱫᱚ ᱚᱱᱟᱛᱮ ᱮᱴᱟᱜ ᱨᱮᱱᱟᱜ ᱫᱚ ᱵᱟᱹᱧ ᱞᱟᱹᱭ ᱫᱟᱲᱮᱭᱟᱜ ᱠᱟᱱᱟ ᱵᱤᱡᱽᱱᱮᱥ ᱠᱷᱟᱹᱛᱤᱨ ᱛᱮᱫᱚ ᱛᱚᱵᱩ ᱱᱚᱰᱮ ᱫᱚ ᱟᱹᱰᱤ ᱵᱮᱥ ᱜᱮᱭᱟ ᱟᱞᱮ ᱫᱚ ᱡᱚᱠᱷᱚᱱᱞᱮ ᱡᱚᱱᱰᱨᱟ ᱵᱤᱞᱤ ᱞᱮᱱᱠᱷᱟᱡ ᱫᱚ ᱨᱟᱠᱟᱵᱟ ᱟᱨᱞᱮ ᱢᱟᱱᱮ ᱯᱟᱹᱭᱠᱟᱹᱨ ᱠᱚ ᱦᱤᱡᱩᱜᱼᱟ ᱢᱟᱱᱮ ᱚᱲᱟᱜ ᱠᱷᱚᱡ ᱜᱮᱠᱚ ᱤᱫᱤᱭᱟ ᱛᱚ ᱚᱲᱟᱜ ᱠᱷᱚᱡ ᱜᱮᱠᱚ ᱤᱫᱤᱭᱟ ᱟᱨ ᱚᱲᱟᱜ ᱨᱮᱜᱮᱞᱮ ᱮᱢᱟᱣ ᱠᱚᱣᱟ